ᱵᱟᱜᱟᱱ ᱨᱮᱫᱚ ᱟᱭᱢᱟ ᱠᱤᱪᱷᱩ ᱜᱮ ᱯᱷᱚᱞ ᱰᱚᱞ ᱛᱟᱦᱮᱱ ᱜᱮᱭᱟ ᱦᱮᱸ ᱡᱚ ᱟᱭᱢᱟ ᱡᱤᱱᱤᱥ ᱜᱮ ᱡᱚᱜᱼᱟ ᱟᱭᱢᱟ ᱨᱚᱠᱚᱢ ᱡᱤᱱᱤᱥ ᱡᱚᱜᱼᱟ ᱢᱚᱱᱮ ᱠᱚᱨᱚ ᱩᱞ ᱦᱚᱸ ᱡᱚᱜ ᱜᱮᱭᱟ ᱠᱟᱱᱴᱷᱟᱲ ᱦᱚᱸ ᱛᱟᱨᱯᱚᱨᱮ ᱯᱮᱭᱟᱨᱟ ᱦᱚᱸ ᱦᱩᱭᱩᱜ ᱜᱮᱭᱟ ᱩᱞ ᱫᱚ ᱵᱮᱨᱮᱞ ᱨᱮᱦᱚᱸ ᱩᱛᱩ ᱜᱟᱱᱚᱜᱼᱟ ᱟᱵᱟᱨ ᱵᱤᱞᱤ ᱠᱟᱛᱮᱫ ᱦᱚᱸ ᱡᱚᱢ ᱜᱟᱱᱚᱜᱼᱟ ᱛᱟᱨᱯᱚᱨ ᱠᱟᱱᱴᱷᱟᱲ ᱦᱚᱸ ᱢᱚᱱᱮ ᱠᱚᱨᱚ ᱤᱪᱚᱲ ᱠᱟᱛᱮᱜ ᱦᱚᱸᱠᱚ ᱩᱛᱩᱭ ᱜᱮᱭᱟ ᱟᱵᱟᱨ ᱵᱤᱞᱤ ᱠᱟᱛᱮᱜ ᱠᱚ ᱡᱚᱢᱟ ᱟᱨ ᱤᱭᱟᱹ ᱠᱚ ᱱᱤᱭᱟᱹ ᱠᱚ ᱦᱩᱭᱩᱜ ᱜᱮᱭᱟ ᱢᱟᱱᱮ ᱚᱱᱟ ᱱᱟᱲᱠᱮᱞ ᱠᱚ ᱛᱟᱦᱮᱱ ᱜᱮᱭᱟ ᱱᱟᱲᱠᱮᱞ ᱫᱚ ᱰᱟᱵᱽ ᱛᱮᱦᱚᱸ ᱠᱚ ᱧᱩᱭᱟ ᱟᱨ ᱱᱟᱲᱠᱳᱞ ᱵᱤᱞᱤ ᱠᱟᱛᱮᱜ ᱦᱚᱸ ᱡᱚᱢ ᱜᱟᱱᱚᱜᱼᱟ ᱳᱭ ᱥᱚ ᱵᱤᱞᱤ ᱠᱚᱦᱚᱸ ᱥᱚ ᱵᱤᱞᱤ ᱫᱚ ᱵᱤᱞᱤ ᱠᱟᱛᱮᱜ ᱜᱮ ᱡᱚᱢ ᱜᱟᱱᱚᱜᱼᱟ ᱟᱨ ᱮᱢᱱᱤ ᱦᱚᱲ ᱠᱚᱦᱚᱸ ᱠᱚ ᱡᱚᱢ ᱜᱮᱭᱟ ᱚᱱᱟ ᱠᱚᱫᱚᱢ ᱪᱤᱠᱟᱹᱭᱟ ᱵᱤᱞᱤ ᱡᱤᱱᱤᱥ ᱫᱚ ᱜᱤᱫᱽᱨᱟᱹ ᱠᱚᱦᱚᱸ ᱠᱚ ᱡᱚᱢ ᱜᱮᱭᱟ ᱯᱟᱲᱟ ᱯᱩᱲᱥᱤ ᱠᱚᱠᱚ ᱡᱚᱢᱟ ᱯᱮᱲᱟ ᱯᱟᱲᱦᱟᱹ ᱠᱚ ᱦᱮᱡ ᱞᱮᱱᱠᱷᱟᱱ ᱢᱮᱱ ᱟᱠᱚ ᱩᱞ ᱟᱭᱢᱟ ᱡᱚ ᱠᱟᱱ ᱛᱟᱯᱮᱭᱟ ᱵᱤᱞᱤᱭ ᱠᱟᱱᱟ ᱩᱞ ᱠᱚᱦᱚᱸ ᱞᱮ ᱮᱢᱟᱣ ᱠᱚᱣᱟ ᱠᱟᱱᱴᱷᱟᱲ ᱦᱚᱸ ᱩᱱᱠᱩ ᱯᱮᱲᱟ ᱠᱚᱦᱚᱸ ᱠᱚ ᱤᱫᱤᱭ ᱜᱮᱭᱟ ᱩᱱᱟᱹᱜ ᱵᱤᱞᱤ ᱡᱤᱱᱤᱥ ᱫᱚ ᱫᱚᱦᱚ ᱛᱚ ᱵᱟᱝ ᱜᱟᱱᱚᱜᱼᱟ ᱦᱮᱸ ᱟᱹᱛᱩ ᱦᱚᱲ ᱠᱚᱦᱚᱸ ᱠᱚ ᱧᱮᱞ ᱧᱟᱢ ᱞᱮᱠᱷᱟᱱ ᱫᱚᱠᱚ ᱡᱚᱢ ᱜᱮᱭᱟ ᱯᱮᱭᱟᱨᱟ ᱠᱚᱠᱚ ᱛᱤᱭᱳᱜ ᱜᱮᱭᱟ ᱚᱱᱟ ᱠᱚᱫᱚ ᱡᱚᱢ ᱡᱤᱱᱤᱥ ᱠᱟᱱᱟ ᱚᱱᱟ ᱠᱚᱫᱚ ᱵᱟᱨᱚᱱ ᱫᱚ ᱵᱟᱝ ᱜᱟᱱᱚᱜᱼᱟ ᱦᱮᱸ ᱟᱹᱛᱩ ᱦᱚᱲ ᱜᱤᱫᱽᱨᱟᱹ ᱠᱚ ᱧᱮᱞ ᱧᱟᱢ ᱞᱮᱠᱷᱟᱱ ᱫᱚᱠᱚ ᱡᱚᱢ ᱜᱮᱭᱟ ᱛᱟᱨᱯᱚᱨᱮ ᱵᱟᱦᱟ ᱵᱟᱜᱟᱱ ᱵᱟᱦᱟ ᱵᱟᱜᱟᱱ ᱦᱚᱞᱮ ᱞᱟᱜᱟᱣ ᱜᱮᱭᱟ ᱵᱟᱦᱟ ᱵᱟᱜᱟᱱ ᱨᱮᱫᱚ ᱵᱟᱦᱟ ᱱᱟᱱᱟ ᱦᱩᱱᱟᱹᱨ ᱵᱟᱦᱟ ᱢᱚᱡᱽ ᱜᱮ ᱵᱟᱦᱟᱜᱼᱟ ᱚᱱᱟ ᱦᱚᱸ ᱢᱚᱡᱽ ᱥᱩᱫ ᱠᱚᱨᱮᱜ ᱠᱩᱲᱤ ᱠᱚ ᱱᱟᱹᱠᱤᱡ ᱵᱟᱲᱟ ᱞᱮᱱᱠᱷᱟᱱ ᱠᱚ ᱥᱩᱫ ᱠᱚᱨᱮ ᱠᱚ ᱞᱟᱜᱟᱣᱟ ᱟᱨᱦᱚᱸ ᱯᱚᱨᱚᱵᱽ ᱠᱚᱨᱮ ᱦᱚᱸ ᱥᱟᱡᱟᱣ ᱟᱞᱮ ᱚᱲᱟᱜ ᱫᱩᱣᱟᱹᱨ ᱠᱚᱞᱮ ᱥᱟᱡᱟᱣ ᱠᱟᱜᱼᱟ ᱵᱟᱦᱟ ᱛᱮ ᱦᱮᱸ ᱠᱤᱪᱷᱩ ᱦᱚᱸ ᱯᱩᱡᱟᱹ ᱥᱚᱢᱚᱭ ᱦᱚᱸ ᱡᱟᱜᱮ ᱯᱩᱡᱟᱹ ᱨᱮᱦᱚᱸ ᱞᱟᱜᱟᱜ ᱜᱮᱭᱟ ᱯᱩᱡᱟᱹ ᱨᱮᱦᱚᱸ ᱵᱟᱦᱟ ᱠᱚᱫᱚ ᱟᱨ ᱵᱮᱥᱤ ᱵᱟᱦᱟ ᱞᱮ ᱨᱚᱦᱚᱭ ᱞᱮᱠᱷᱟᱱ ᱫᱚ ᱚᱱᱟ ᱫᱚ ᱛᱚ ᱧᱩᱨ ᱜᱤᱰᱤᱜᱼᱟ ᱚᱱᱟ ᱠᱚᱫᱚ ᱵᱟᱡᱟᱨ ᱠᱚᱨᱮ ᱦᱚᱸᱞᱮ ᱟᱹᱠᱷᱨᱤᱧ ᱜᱮᱭᱟ ᱵᱟᱦᱟ ᱛᱚ ᱟᱨ ᱵᱟᱝ ᱛᱟᱦᱮᱱᱟ ᱪᱤᱨᱚᱫᱤᱱ ᱦᱩᱭᱩᱜᱼᱟ ᱧᱩᱨᱩᱜᱼᱟ ᱦᱟᱹᱱᱤ ᱱᱟᱹᱭ ᱠᱚᱦᱚᱸ ᱠᱚ ᱵᱟᱦᱟᱭ ᱜᱮᱭᱟ